ᱪᱮᱫᱟᱜ ᱮᱱᱛᱮᱫ ᱱᱚᱜᱼᱚᱭ ᱟᱞᱮ ᱫᱤᱥᱚᱢ ᱨᱮ ᱱᱚᱣᱟ ᱯᱟᱹᱠᱩᱲ ᱡᱮᱞᱟ ᱥᱮ ᱟᱹᱰᱤ ᱢᱟᱨᱟᱝ ᱮᱨᱤᱩᱭᱟ ᱠᱟᱱᱟ ᱠᱟᱹᱴᱤᱡ ᱠᱟᱹᱴᱤᱡ ᱟᱴᱷᱟᱨᱚ ᱵᱚᱪᱷᱚᱨ ᱟᱹᱣᱨᱤ ᱨᱮᱜᱮ ᱠᱩᱲᱤᱼᱠᱚᱲᱟ ᱠᱚ ᱟᱺᱜᱤᱨ ᱧᱟᱯᱟᱢᱚᱜ ᱠᱟᱱᱟ ᱥᱮᱠᱚ ᱟᱺᱤᱨᱚᱜ ᱠᱟᱱᱟ ᱥᱮᱠᱚ ᱵᱟᱯᱞᱟᱜ ᱠᱟᱱᱟ ᱥᱮᱠᱚ ᱢᱤᱫ ᱴᱷᱮᱡᱚᱜ ᱠᱟᱱᱟ ᱚᱱᱟᱫᱚ ᱵᱟᱝ ᱴᱷᱤᱠ ᱠᱟᱱᱟ ᱪᱮᱫᱟᱜ ᱮᱱᱛᱮᱫ ᱩᱱᱠᱩᱣᱟᱜ ᱥᱚᱢᱚᱭ ᱥᱮ ᱩᱢᱟᱹᱨ ᱟᱹᱣᱨᱤᱭᱟᱛᱟ ᱠᱚᱣᱟ ᱟᱫᱚ ᱢᱟᱱᱟ ᱠᱚ ᱨᱮᱦᱚᱸ ᱵᱟᱠᱚ ᱟᱸᱡᱚᱢᱟ ᱥᱮ ᱵᱟᱠᱚ ᱵᱩᱡᱷᱟᱹᱣᱟ ᱜᱚᱜᱚᱼᱵᱟᱵᱟ ᱥᱮ ᱟᱵᱚ ᱠᱚᱴᱷᱮᱡ ᱢᱟ ᱵᱟᱹᱵᱩ ᱵᱟᱠᱚ ᱵᱟᱲᱟᱭ ᱦᱚᱪᱚᱜᱼᱟ ᱥᱮ ᱵᱟᱠᱚ ᱵᱩᱡᱽ ᱦᱚᱪᱚᱜᱼᱟ ᱮᱱᱛᱮ ᱨᱮᱦᱚᱸ ᱢᱤᱫ ᱵᱟᱨ ᱫᱤᱱ ᱵᱟᱲᱟᱭ ᱠᱚᱣᱟᱵᱚᱱ ᱟᱵᱚ ᱫᱚ ᱮᱸᱜᱟᱛ ᱦᱚᱲ ᱠᱟᱱᱟ ᱵᱚᱱ ᱥᱮ ᱮᱱᱛᱮᱫ ᱵᱚᱱ ᱢᱱᱟ ᱫᱟᱲᱮᱭᱟᱠᱚᱣᱟ ᱮᱱᱛᱮ ᱨᱮᱦᱚᱸ ᱵᱟᱠᱚ ᱵᱩᱡᱷᱟᱹᱣᱟ ᱪᱮᱫᱟᱜ ᱮᱱᱛᱮᱫ ᱟᱹᱰᱤ ᱠᱟᱡᱟᱠ ᱠᱷᱚᱛᱤ ᱦᱩᱭᱩᱜ ᱠᱟᱱ ᱛᱟᱠᱚᱣᱟ ᱠᱟᱹᱴᱤᱡ ᱩᱢᱟᱹᱨ ᱠᱟᱹᱴᱤᱡ ᱵᱚᱭᱮᱥ ᱨᱮ ᱱᱩᱠᱩ ᱠᱩᱲᱤ ᱜᱤᱫᱽᱨᱟᱹᱣᱟᱜ ᱜᱮ ᱡᱟᱹᱥᱛᱤ ᱠᱷᱚᱛᱤ ᱫᱚ ᱦᱩᱭᱩᱜ ᱠᱟᱱᱟ ᱠᱚᱲᱟ ᱜᱤᱫᱽᱨᱟᱹ ᱠᱷᱚᱡ ᱫᱚ ᱪᱮᱫᱟᱜ ᱮᱱᱛᱮᱫ ᱠᱩᱲᱤ ᱜᱤᱫᱽᱨᱟᱹ ᱫᱚ ᱧᱟᱯᱟᱢ ᱠᱟᱛᱮᱫ ᱮᱸᱜᱟᱛᱚᱜ ᱠᱟᱱᱟ ᱵᱚᱱ ᱮᱸᱜᱟᱛ ᱠᱟᱛᱮᱫ ᱱᱤᱛᱚᱜ ᱜᱤᱫᱽᱨᱟᱹ ᱟᱣᱥᱟᱱᱚᱜ ᱥᱚᱢᱚᱭ ᱨᱮ ᱟᱹᱰᱤ ᱠᱟᱡᱟᱠ ᱵᱚᱱ ᱢᱩᱥᱠᱤᱞᱚᱜ ᱠᱟᱱᱟ ᱜᱤᱫᱽᱨᱟᱹ ᱦᱚᱸ ᱵᱟᱠᱚ ᱟᱣᱥᱟᱱᱚᱜ ᱠᱟᱱ ᱛᱟᱵᱚᱱᱟ ᱟᱨ ᱩᱢᱟᱹᱨ ᱦᱚᱸ ᱠᱚᱢ ᱜᱮᱛᱟ ᱵᱚᱱᱟ ᱥᱮ ᱚᱱᱟ ᱤᱭᱟᱹᱛᱮ ᱦᱟᱥᱯᱟᱛᱟᱞ ᱦᱚᱸ ᱪᱟᱞᱟᱜ ᱦᱩᱭᱩᱜ ᱠᱟᱱ ᱛᱟᱵᱚᱱᱟ ᱚᱸᱰᱮ ᱦᱚᱸᱠᱚ ᱥᱤᱡᱟᱨᱮᱜ ᱵᱚᱱᱟ ᱚᱱᱟ ᱦᱚᱸ ᱮᱱᱛᱮᱫ ᱟᱹᱰᱤ ᱠᱚᱥᱴᱚ ᱥᱮ ᱟᱹᱰᱤ ᱫᱩᱠᱷ ᱱᱟᱣᱟ ᱜᱤᱫᱽᱨᱟᱹ ᱦᱚᱸ ᱩᱱᱤ ᱦᱚᱸ ᱠᱟᱹᱴᱤᱡ ᱜᱮᱛᱟᱢᱟ ᱟᱨᱦᱚᱸ ᱟᱹᱜᱩ ᱠᱟᱛᱮᱫ ᱦᱚᱸ ᱟᱹᱭᱩ ᱦᱚᱲ ᱫᱚ ᱟᱹᱰᱤ ᱟᱭᱢᱟ ᱠᱟᱹᱢᱤ ᱦᱩᱭᱩᱜ ᱛᱟᱵᱚᱱᱟ ᱮᱱᱛᱮ ᱨᱮᱦᱚᱸ ᱰᱟᱸᱰᱟ ᱠᱚ ᱦᱟᱹᱥᱩ ᱵᱚᱱᱟ ᱥᱮ ᱠᱟᱨᱚᱱ ᱦᱚᱸ ᱧᱟᱢᱮᱜ ᱵᱚᱱᱟ ᱠᱟᱹᱴᱤᱡ ᱵᱚᱭᱮᱥ ᱤᱭᱟᱹᱛᱮ ᱱᱚᱜᱼᱚᱭ ᱮᱱᱛᱮ ᱨᱮᱦᱚᱸ ᱜᱤᱫᱽᱨᱟᱹ ᱠᱚ ᱥᱮ ᱠᱩᱲᱤ ᱜᱤᱫᱽᱨᱟᱹ ᱵᱟᱠᱚ ᱵᱩᱡᱷᱟᱹᱣᱮᱫ ᱛᱟᱵᱚᱱᱟ ᱥᱮ ᱱᱚᱣᱟ ᱫᱩᱱᱤᱭᱟᱹ ᱨᱮ ᱟᱹᱰᱤ ᱞᱮᱠᱟᱱ ᱦᱚᱲᱜᱮ ᱵᱟᱠᱚ ᱵᱩᱡᱷᱟᱹᱣᱫᱟ ᱚᱱᱟᱛᱮᱧ ᱢᱮᱱᱫᱟ ᱤᱧᱟᱹᱜ ᱢᱮᱱᱫᱚ ᱮᱠᱟᱞ ᱛᱮᱜᱮ ᱠᱟᱹᱴᱤᱡ ᱩᱢᱟᱹᱨ ᱨᱮ ᱧᱟᱯᱟᱢ ᱥᱮ ᱵᱟᱯᱞᱟ ᱵᱟᱝ ᱴᱷᱤᱠ ᱠᱟᱱᱟ ᱟᱫᱚ ᱵᱟᱠᱚ ᱵᱩᱡᱷᱟᱹᱣᱟ ᱚᱱᱟᱛᱤᱧ ᱢᱮᱱᱟ ᱫᱤᱥᱚᱢ ᱨᱮ ᱡᱚᱛᱚ ᱦᱚᱲ ᱨᱮᱱ ᱜᱮ ᱢᱮᱱᱟᱜ ᱠᱚᱛᱟᱵᱚᱱᱟ ᱟᱵᱚ ᱵᱚᱱ ᱵᱩᱡᱷᱟᱹᱣ ᱠᱚᱣᱟ ᱥᱮᱵᱚᱱ ᱵᱩᱡᱷᱟᱹᱣ ᱫᱟᱲᱮᱭᱟᱠᱚᱣᱟ ᱯᱟᱲᱦᱟᱣ ᱦᱟᱛᱟᱲᱚᱜ ᱛᱟᱵᱚᱱ ᱯᱮ ᱥᱮ ᱛᱟᱦᱮᱸ ᱦᱟᱛᱟᱲᱚᱜ ᱛᱟᱵᱚᱱ ᱯᱮ ᱠᱟᱹᱴᱤᱡ ᱩᱢᱟᱹᱨ ᱨᱮᱫᱚ ᱟᱞᱚ ᱯᱮ ᱵᱟᱯᱞᱟᱜ ᱛᱟᱵᱚᱱᱟ